ᱦᱮᱞᱳ ᱡᱚᱸᱦᱟᱨ ᱚᱠᱚᱭ ᱵᱤᱱ ᱞᱟᱹᱭᱮᱫᱼᱟ ᱦᱩᱸ ᱚ ᱚᱱᱠᱟ ᱢᱟ ᱦᱟᱥᱯᱟᱛᱟᱞ ᱨᱮᱢᱟ ᱥᱩᱵᱤᱫᱷᱟ ᱠᱚ ᱛᱟᱦᱮᱱ ᱜᱮᱭᱟ ᱥᱩᱵᱤᱫᱷᱟ ᱵᱟᱝᱠᱷᱟᱱ ᱫᱚ ᱱᱟᱜ ᱦᱟᱥᱯᱟᱛᱟᱞ ᱵᱟᱭ ᱜᱟᱱᱚᱜ ᱠᱟᱱᱟ ᱦᱮᱸᱥᱮ ᱟᱫᱚ ᱪᱮᱫᱞᱮᱠᱟᱱ ᱥᱩᱵᱤᱫᱷᱟ ᱠᱚ ᱫᱚᱨᱠᱟᱨ ᱦᱮᱸ ᱚᱱᱠᱟ ᱫᱚ ᱡᱮᱞᱟ ᱥᱟᱶᱛᱮ ᱡᱮᱞᱟ ᱨᱮᱦᱚᱸ ᱡᱳᱜᱟᱡᱳᱜᱽ ᱢᱮᱱᱟᱜ ᱜᱮᱭᱟ ᱟᱨ ᱡᱟᱦᱟᱱᱟᱜ ᱜᱮ ᱚᱱᱠᱟᱱᱟᱜ ᱚᱥᱩᱵᱤᱫᱷᱟ ᱠᱚᱨᱮ ᱫᱚ ᱡᱚᱛᱚᱱᱟᱜ ᱜᱮ ᱜᱟᱱᱚᱜ ᱠᱟᱱᱟ ᱯᱟᱨᱚᱢ ᱤᱫᱤ ᱦᱩᱭᱩᱜ ᱠᱟᱱ ᱜᱮᱭᱟ ᱦᱚᱸ ᱜᱟᱱᱚᱜ ᱜᱮᱭᱟ ᱦᱩᱸ ᱟᱪᱪᱷᱟ ᱟᱪᱪᱷᱟ ᱦᱚᱸ ᱚᱱᱠᱟ ᱫᱚ ᱜᱟᱱᱚᱜᱼᱟ ᱚᱱᱠᱟ ᱟᱹᱰᱤᱜᱟᱱ ᱜᱮ ᱠᱟᱹᱢᱤ ᱵᱟᱲᱟ ᱦᱩᱭᱟᱠᱟᱱ ᱜᱮᱭᱟ ᱟᱫᱚ ᱦᱮᱡ ᱞᱮᱱᱜᱤᱧ ᱤᱱᱟᱹ ᱯᱚᱨᱮ ᱠᱷᱟᱱ ᱜᱮ ᱡᱚᱛᱚᱣᱟᱜ ᱴᱷᱤᱠᱟᱹᱜᱼᱟ ᱠᱟᱹᱣᱰᱤ ᱢᱟ ᱞᱟᱜᱟᱜ ᱜᱮᱭᱟ ᱱᱤᱛᱳᱜ ᱡᱩᱜᱽ ᱨᱮᱢᱟ ᱠᱟᱹᱣᱰᱤ ᱵᱟᱝᱠᱷᱟᱱ ᱵᱟᱝ ᱜᱟᱱᱚᱜ ᱠᱟᱱᱟ ᱦᱮᱸ ᱟᱫᱚ ᱦᱤᱡᱩᱜ ᱵᱤᱱ ᱥᱮ ᱟᱨᱚ ᱢᱟᱲᱟᱝ ᱪᱮᱹᱠᱤᱝ ᱦᱩᱭᱩᱜᱼᱟ ᱛᱟᱨᱯᱚᱨᱮ ᱠᱟᱹᱣᱰᱤ ᱨᱮᱱᱟᱜ ᱵᱮᱯᱟᱨ ᱦᱟᱸᱜ ᱞᱤᱧ ᱞᱟᱹᱭᱟᱵᱤᱱᱟ ᱟᱫᱚ ᱚᱱᱟ ᱢᱟ ᱮᱢ ᱢᱟ ᱮᱢᱟᱠᱟᱱ ᱜᱮᱭᱟ ᱟᱫᱚ ᱱᱤᱛ ᱦᱟᱹᱵᱤᱡ ᱛᱮ ᱚᱱᱠᱟ ᱫᱚ ᱱᱟᱜ ᱟᱹᱣᱨᱤ ᱪᱟᱹᱞᱩᱭᱟ ᱱᱤᱛᱳᱜ ᱢᱟ ᱦᱳᱭ ᱟᱫᱚ ᱚᱱᱠᱟ ᱱᱤᱛ ᱫᱷᱟᱹᱵᱤᱡᱟᱜ ᱠᱮᱹᱥ ᱢᱟ ᱱᱤᱛ ᱫᱷᱟᱹᱵᱤᱡᱽ ᱵᱟᱝ ᱥᱮᱴᱮᱨᱟᱠᱟᱱᱟ ᱛᱚ ᱚᱱᱟ ᱠᱚᱫᱚ ᱱᱟᱜᱫ ᱵᱟᱹᱞᱤᱧ ᱴᱷᱟᱹᱣᱠᱟᱹ ᱞᱟᱹᱭ ᱫᱟᱲᱮᱭᱟᱜ ᱠᱟᱱᱟ ᱟᱨᱚ ᱚᱱᱠᱟ ᱚᱠᱟ ᱰᱟᱠᱛᱟᱨ ᱠᱚ ᱢᱮᱱᱟᱜ ᱠᱚᱣᱟ ᱦᱮᱸ ᱚᱱᱠᱟ ᱫᱚ ᱦᱚᱸ ᱧᱟᱢᱚᱜᱟ ᱟᱨ ᱠᱤᱪᱷᱩᱠ ᱫᱚ ᱠᱤᱨᱤᱧ ᱦᱩᱭᱩᱜᱟ ᱵᱟᱦᱨᱮ ᱠᱷᱚᱱ ᱦᱚᱸ ᱦᱩᱸ ᱦᱩᱸ ᱟᱫᱚ ᱴᱷᱤᱠᱜᱮᱭᱟ ᱦᱚᱸ ᱥᱮᱴᱮᱨᱚᱜ ᱯᱮᱥᱮ ᱢᱟ ᱨᱩᱜᱤ ᱵᱷᱩᱨᱛᱤ ᱠᱚᱛᱟ ᱯᱮ ᱦᱮᱸ ᱡᱚᱸᱦᱟᱨ ᱡᱚᱸᱦᱟᱨ